ᱡᱚᱦᱟᱨ ᱜᱮ ᱫᱤᱫᱤ ᱱᱤᱭᱟᱹ ᱫᱚ ᱢᱚᱦᱮᱥᱯᱩᱨ ᱱᱤᱭᱟᱹ ᱤᱧ ᱱᱤᱭᱟᱹ ᱱᱟᱨᱟᱱᱯᱩᱨ ᱠᱷᱚᱱ ᱤᱧ ᱨᱚᱲ ᱮᱫᱟ ᱢᱮᱱᱫᱟᱹᱧ ᱢᱚᱦᱮᱥᱯᱩᱨ ᱨᱮᱱ ᱰᱚᱠᱛᱚᱨ ᱫᱤᱫᱤ ᱠᱟᱱ ᱜᱮᱭᱟᱢ ᱛᱚ ᱵᱚᱞᱮ ᱚ ᱫᱤᱠᱠᱟᱹᱛ ᱵᱚᱞᱮ ᱤᱧ ᱛᱷᱚᱲᱟ ᱠᱟᱹᱥᱤ ᱞᱮᱠᱟ ᱵᱚᱞᱮ ᱠᱷᱩᱜ ᱞᱮᱠᱟ ᱧᱟᱢ ᱠᱟᱹᱫᱤᱧᱟ ᱟᱫᱚ ᱠᱚᱲᱟᱢ ᱠᱚ ᱦᱟᱹᱥᱩᱭᱮᱫᱤᱧᱟ ᱟᱨ ᱟᱭᱢᱟ ᱫᱤᱱ ᱠᱷᱚᱱ ᱵᱚᱞᱮ ᱵᱟᱹᱧ ᱢᱚᱡᱚᱜ ᱠᱟᱱᱟ ᱟᱨ ᱰᱟᱠᱛᱚᱨ ᱱᱤᱭᱟᱹ ᱠᱚᱨᱮ ᱟᱵᱚ ᱦᱚᱲ ᱱᱤᱭᱟᱹ ᱰᱤᱦᱟᱹᱛ ᱨᱮᱱ ᱢᱟ ᱰᱟᱠᱛᱚᱨ ᱢᱟ ᱩᱱᱟᱹᱜ ᱢᱟ ᱵᱟᱹᱱᱩᱜ ᱠᱚ ᱞᱟᱹᱴᱩ ᱰᱟᱠᱛᱚᱨ ᱢᱟ ᱠᱷᱟᱹᱞᱤ ᱚᱡᱷᱟ ᱠᱚ ᱵᱷᱚᱨᱥᱟ ᱛᱮᱜᱮ ᱟᱫᱚ ᱦᱟᱸᱰᱮ ᱱᱟᱰᱮ ᱚᱡᱷᱟ ᱴᱷᱮᱱ ᱜᱮᱠᱚ ᱟᱥᱮᱱ ᱵᱟᱲᱟᱭᱮᱫᱤᱧᱟ ᱡᱟᱜᱮ ᱨᱮᱦᱮᱫ ᱨᱟᱱ ᱠᱚ ᱠᱚᱴᱮᱡ ᱟᱹᱧ ᱠᱟᱱᱟ ᱤᱱᱟᱹ ᱛᱮᱜᱮ ᱟᱫᱚ ᱤᱱᱟᱹ ᱛᱮᱢᱟ ᱵᱟᱝ ᱪᱟᱵᱟᱜ ᱠᱟᱱ ᱛᱤᱧ ᱟᱫᱚ ᱠᱷᱚᱵᱚᱨ ᱵᱚᱞᱮᱧ ᱧᱟᱢ ᱠᱮᱫᱟ ᱱᱚᱰᱮ ᱛᱷᱚᱲᱟ ᱢᱚᱡᱽ ᱧᱚᱜ ᱜᱮᱭᱟ ᱟᱫᱚ ᱪᱮᱫ ᱞᱮᱠᱟ ᱵᱚᱞᱮ ᱚᱸᱰᱮ ᱱᱟᱜ ᱪᱤᱠᱤᱛᱥᱟ ᱠᱚᱥᱮ ᱡᱟᱦᱟᱱᱟᱜ ᱨᱟᱱ ᱵᱮᱵᱚᱥᱛᱷᱟ ᱠᱚ ᱪᱮᱫ ᱞᱮᱠᱟ ᱡᱚᱛᱚ ᱢᱚᱡᱽ ᱜᱮ ᱢᱮᱱᱟᱜᱼᱟ ᱦᱮᱸ ᱚ ᱚᱱᱟᱜᱮ ᱫᱤᱫᱤᱧ ᱢᱮᱱᱮᱫ ᱛᱟᱦᱮᱱᱟ ᱛᱷᱚᱲᱟ ᱵᱚᱞᱮ ᱚᱱᱟᱜᱮ ᱠᱷᱚᱵᱚᱨᱤᱧ ᱧᱟᱢ ᱠᱮᱫᱟ ᱱᱚᱝᱠᱟ ᱱᱚᱝᱠᱟ ᱟᱭᱢᱟ ᱦᱚᱲ ᱴᱷᱮᱱ ᱠᱷᱚᱱ ᱱᱚᱝᱠᱟ ᱫᱟᱬᱟ ᱫᱟᱬᱟ ᱛᱮᱜᱮ ᱟᱫᱚ ᱞᱟᱹᱭᱟᱹᱧ ᱠᱟᱱᱟ ᱠᱚ ᱵᱚᱞᱮ ᱱᱚᱝᱠᱟ ᱢᱚᱦᱮᱥᱯᱩᱨ ᱨᱮ ᱢᱤᱫᱴᱮᱱ ᱫᱤᱫᱤ ᱰᱟᱠᱛᱚᱨ ᱫᱤᱫᱤ ᱦᱮᱱᱟᱭ ᱠᱟᱫᱮᱭᱟ ᱟᱨ ᱥᱩᱥᱤᱞᱟ ᱫᱤᱫᱤ ᱟᱫᱚ ᱚᱱᱮ ᱚᱱᱟᱛᱮ ᱵᱚᱞᱮ ᱩᱱᱤᱴᱷᱮᱱ ᱛᱷᱚᱲᱟ ᱠᱚᱱᱴᱮᱠᱴ ᱦᱟᱛᱟᱣ ᱢᱮ ᱟᱫᱚ ᱡᱚᱛᱚ ᱪᱤᱠᱤᱛᱥᱟ ᱡᱟᱡᱽ ᱨᱮᱭᱟᱜ ᱡᱚᱛᱚ ᱨᱮᱭᱟᱜ ᱵᱮᱵᱚᱥᱛᱷᱟ ᱦᱮᱱᱟᱜ ᱟᱛᱚ ᱟᱧᱫᱚ ᱯᱷᱤᱨᱤ ᱛᱮᱜᱮ ᱟᱨ ᱵᱟᱠᱷᱟᱱ ᱤᱧ ᱦᱚᱸ ᱨᱮᱸᱜᱮᱡ ᱦᱚᱲ ᱠᱟᱱ ᱜᱤᱭᱟᱹᱧ ᱟᱨ ᱵᱟᱨᱯᱮ ᱵᱚᱪᱷᱚᱨ ᱠᱷᱚᱱ ᱪᱟᱥ ᱦᱚᱸ ᱵᱟᱝ ᱦᱩᱭ ᱠᱟᱱᱟ ᱟᱠᱟᱞ ᱠᱟᱫᱟᱭ ᱠᱟᱡᱟᱠ ᱟᱫᱚ ᱯᱚᱭᱥᱟ ᱴᱟᱠᱟ ᱦᱚᱸ ᱵᱟᱠᱷᱟᱱ ᱩᱱᱟᱹᱜ ᱵᱟᱹᱧ ᱫᱟᱲᱮᱭᱟᱜᱼᱟ ᱟᱨ ᱡᱚᱢᱼᱧᱩ ᱠᱚᱨᱮᱱᱟᱜ ᱵᱮᱵᱚᱥᱛᱷᱟ ᱦᱮᱸ ᱴᱷᱤᱠ ᱜᱮᱭᱟ ᱫᱤᱫᱤ ᱛᱚᱵᱮ ᱚᱱᱟᱜᱤᱧ ᱢᱮᱱᱮᱫ ᱛᱟᱦᱮᱱᱟ ᱵᱚᱞᱮ ᱴᱷᱤᱠ ᱜᱮᱭᱟ ᱛᱚᱵᱮ ᱛᱤᱥ ᱠᱚᱛᱮᱧ ᱪᱟᱞᱟᱜᱼᱟ ᱚᱻ ᱯᱷᱟᱠᱟ ᱜᱮᱭᱟ ᱛᱚ ᱯᱷᱟᱠᱟ ᱫᱚ ᱦᱮᱸ ᱢᱟ ᱴᱷᱤᱠ ᱜᱮᱭᱟ ᱫᱤᱫᱤ ᱛᱚᱵᱮ ᱡᱚᱦᱟᱨ ᱜᱮ